ᱞᱮᱯᱴᱚᱯ ᱨᱮᱱᱟᱜ ᱯᱚᱡᱮᱴᱤᱵᱷ ᱫᱤᱠ ᱠᱚᱫᱚ ᱢᱮᱱ ᱜᱟᱱᱚᱜᱼᱟ ᱡᱮ ᱱᱚᱣᱟ ᱫᱚ ᱡᱟᱦᱟᱸᱛᱮᱜᱮ ᱵᱮᱜᱽ ᱨᱮ ᱥᱟᱢᱵᱟᱣ ᱠᱟᱛᱮᱫ ᱤᱫᱤ ᱫᱟᱲᱮᱭᱟᱜᱼᱟᱢ ᱟᱨ ᱡᱟᱦᱟ ᱨᱮᱜᱮ ᱫᱩᱲᱩᱵ ᱠᱟᱛᱮᱫ ᱠᱟᱹᱢᱤ ᱫᱟᱲᱮᱭᱟᱜᱼᱟᱢ ᱟᱨᱦᱚᱸ ᱞᱮᱯᱴᱚᱯ ᱨᱮᱱᱟᱜ ᱯᱚᱡᱮᱴᱤᱵᱷ ᱫᱤᱠ ᱫᱚ ᱦᱩᱭᱩᱜ ᱠᱟᱱᱟ ᱟᱫᱚ ᱢᱤᱫᱴᱟᱝ ᱞᱮᱯᱴᱚᱯ ᱨᱮᱜᱮ ᱡᱚᱛᱚ ᱞᱮᱠᱟᱱᱟᱜ ᱛᱟᱦᱮᱱᱟ ᱡᱮᱢᱚᱱ ᱠᱤ ᱵᱳᱨᱰ ᱪᱮᱴᱯᱮᱴ ᱢᱮᱢᱳᱨᱤ ᱮᱢᱟᱱ ᱛᱮᱱᱟᱜ ᱠᱚ ᱢᱤᱫ ᱥᱟᱶᱛᱮ ᱛᱟᱦᱮᱱᱟ ᱟᱨ ᱞᱟᱹᱠᱛᱤ ᱟᱱᱟᱜ ᱠᱟᱹᱢᱤ ᱠᱚᱦᱚᱸ ᱡᱟᱦᱟᱸ ᱠᱷᱚᱱ ᱜᱮ ᱫᱩᱲᱩᱵ ᱠᱟᱛᱮᱫ ᱢᱮᱞ ᱜᱟᱱᱚᱜᱼᱟ ᱰᱟᱴᱟ ᱧᱮᱞ ᱫᱟᱲᱮᱭᱟᱜᱼᱟᱢ ᱵᱮᱴᱟᱨᱤ ᱦᱚᱸ ᱪᱟᱨᱡ ᱛᱟᱦᱮᱱ ᱠᱷᱟᱱ ᱛᱚ ᱤᱞᱮᱠᱴᱨᱤᱠ ᱵᱤᱫᱽᱫᱩᱛ ᱨᱮᱱᱟᱜ ᱩᱱᱟᱹᱜ ᱟᱸᱴ ᱞᱟᱹᱠᱛᱤ ᱵᱟᱹᱱᱩᱜᱼᱟ ᱚᱱᱟᱛᱮᱧ ᱢᱮᱱᱟ ᱞᱮᱯᱴᱚᱯ ᱫᱚ ᱟᱹᱰᱤᱜᱮ ᱥᱩᱵᱤᱫᱷᱟ ᱢᱮᱱᱟᱜᱼᱟ